ᱱᱟᱦᱟᱜ ᱫᱚ ᱥᱟᱱᱛᱟᱲ ᱯᱟᱹᱨᱥᱤᱛᱮ ᱥᱟᱱᱟᱢ ᱞᱮᱠᱟᱱᱟᱜ ᱜᱮ ᱠᱟᱹᱢᱤ ᱠᱚ ᱦᱩᱭᱩᱜ ᱠᱟᱱᱟ ᱡᱮᱢᱚᱱ ᱯᱚᱛᱚᱵ ᱠᱚ ᱪᱷᱟᱯᱟᱜ ᱠᱟᱱᱟ ᱚᱱᱟ ᱠᱚ ᱟᱹᱠᱷᱨᱤᱧᱚᱜ ᱠᱟᱱᱟ ᱵᱟᱦᱨᱮ ᱫᱤᱥᱚᱢ ᱜᱚᱴᱟᱜᱮ ᱪᱟᱞᱟᱜ ᱠᱟᱱᱟ ᱚᱱᱟᱛᱮᱦᱚᱸ ᱴᱟᱠᱟ ᱯᱩᱭᱥᱟᱹ ᱠᱟᱹᱣᱲᱤ ᱠᱟᱢᱟᱜ ᱠᱟᱱᱟ ᱟᱨ ᱟᱹᱛᱩ ᱫᱤᱥᱚᱢᱨᱮ ᱜᱚᱴᱟᱜᱮ ᱥᱟᱱᱛᱟᱲ ᱯᱟᱨᱥᱤᱛᱮ ᱨᱚᱲᱛᱮ ᱟᱹᱛᱩ ᱨᱮᱦᱚᱸ ᱥᱮ ᱵᱟᱦᱨᱮ ᱨᱮᱦᱚᱸ ᱨᱚᱲ ᱛᱮ ᱟᱨ ᱡᱟᱦᱟᱭ ᱡᱮᱢᱚᱱ ᱫᱚᱠᱟᱱᱮᱢ ᱪᱟᱞᱟᱣᱮᱱ ᱨᱮᱦᱚᱸ ᱠᱚᱭ ᱠᱮᱫᱮᱭᱟᱢ ᱛᱚ ᱥᱟᱱᱛᱟᱲ ᱯᱟᱨᱥᱤ ᱛᱮᱦᱚᱢ ᱨᱚᱲᱮᱫ ᱜᱮᱭᱟ ᱟᱨ ᱢᱟᱫ ᱡᱮᱢᱚᱱ ᱟᱹᱛᱩ ᱫᱤᱥᱚᱢ ᱨᱮ ᱢᱟᱫ ᱠᱚ ᱢᱮᱱᱟᱜᱼᱟ ᱢᱟᱫ ᱠᱚᱦᱚᱸ ᱟᱹᱠᱷᱨᱤᱧᱟ ᱛᱚ ᱚᱱᱟ ᱛᱮᱦᱚᱸ ᱯᱚᱭᱥᱟ ᱠᱟᱢᱟᱣᱚᱜᱼᱟ ᱟᱨ ᱡᱚᱛᱚ ᱡᱤᱱᱤᱥ ᱨᱮᱜᱮ ᱥᱟᱱᱛᱟᱲ ᱯᱟᱹᱨᱥᱤ ᱵᱮᱵᱚᱦᱟᱨᱚᱜ ᱠᱟᱱ ᱜᱮᱭᱟ ᱟᱨ ᱜᱚᱴᱟᱜᱮ ᱫᱤᱥᱚᱢᱨᱮ ᱫᱮᱥ ᱵᱤᱫᱮᱥ ᱜᱚᱴᱟᱜᱮ ᱥᱟᱱᱛᱟᱲ ᱯᱟᱹᱨᱥᱤ ᱵᱮᱵᱚᱦᱟᱨᱚᱜ ᱠᱟᱱᱟ ᱵᱮᱵᱚᱦᱟᱨᱚᱜ ᱠᱟᱱᱛᱮ ᱴᱟᱠᱟ ᱯᱩᱭᱥᱟᱹ ᱦᱚᱸ ᱠᱟᱢᱟᱣᱚᱜ ᱠᱟᱱᱟ ᱚᱱᱟᱛᱮ ᱡᱤᱭᱚᱱ ᱠᱷᱟᱸᱰᱟᱜ ᱠᱟᱱᱟ ᱡᱟᱦᱟᱱᱟᱜ ᱠᱤᱨᱤᱧ ᱟᱹᱠᱷᱨᱤᱧ ᱵᱟᱵᱚᱛ ᱨᱮᱦᱚᱸ ᱥᱮ ᱡᱚᱢ ᱧᱩᱣᱟᱜ ᱞᱟᱹᱜᱤᱫ ᱦᱚᱸ ᱡᱚᱢ ᱞᱟᱹᱜᱤᱫ ᱡᱚᱛᱚ ᱥᱚᱢᱚᱭ ᱨᱮᱜᱮ ᱡᱚᱛᱚ ᱚᱠᱛᱚ ᱨᱮᱜᱮ ᱴᱟᱠᱟ ᱯᱚᱭᱥᱟ

ᱠᱟᱣᱰᱤ ᱟᱨᱡᱟᱣᱨᱮ ᱥᱮ ᱠᱷᱚᱨᱪᱟᱨᱮ ᱡᱚᱛᱚ ᱥᱩᱢᱚᱭᱜᱮ ᱥᱟᱱᱛᱟᱲ ᱯᱟᱹᱨᱥᱤ ᱵᱮᱵᱚᱦᱟᱨᱚᱜ ᱜᱮᱭᱟ ᱟᱨᱞᱮ ᱵᱮᱵᱚᱦᱟᱨᱮᱫ ᱜᱮᱭᱟ